ᱴᱷᱤᱠ ᱜᱮᱭᱟ ᱤᱧᱟᱹᱜ ᱚᱞᱚᱜ ᱡᱤᱭᱚᱱ ᱤᱧᱫᱚ ᱟᱞᱮ ᱟᱹᱛᱩ ᱥᱠᱩᱞ ᱨᱮᱜᱮ ᱞᱟᱦᱟᱛᱮ ᱚᱞᱚᱜ ᱫᱚᱧ ᱮᱛᱚᱦᱚᱵ ᱞᱮᱫᱼᱟ ᱯᱟᱞᱮᱱ ᱤᱧᱟᱹᱜ ᱩᱢᱮᱨ ᱩᱱ ᱡᱚᱠᱷᱚᱱ ᱢᱚᱬᱮ ᱠᱷᱚᱱᱟᱜ ᱛᱩᱨᱩᱭ ᱵᱷᱤᱛᱨᱤ ᱨᱮ ᱛᱟᱦᱮᱸ ᱠᱟᱱᱟ ᱟᱞᱮ ᱟᱹᱛᱩ ᱨᱮ ᱚᱞᱚᱜ ᱜᱤᱫᱽᱨᱟᱹ ᱵᱮᱲᱟ ᱡᱚᱠᱷᱚᱱ ᱤᱧᱫᱚ ᱟᱹᱰᱤ ᱩᱥᱛᱟᱹᱭ ᱦᱟᱞᱵᱟᱞ ᱤᱧ ᱛᱟᱦᱮᱸ ᱠᱟᱱᱟ ᱟᱞᱮ ᱟᱹᱛᱩ ᱥᱠᱩᱞ ᱴᱚᱞᱟ ᱥᱠᱩᱞ ᱨᱮ ᱡᱚᱠᱷᱚᱱ ᱤᱧᱫᱚ ᱢᱚᱬᱮ ᱪᱟᱱᱟᱪ ᱫᱷᱟᱹᱵᱤᱡ ᱤᱧ ᱯᱟᱲᱦᱟᱣ ᱮᱱᱟ ᱤᱱᱟᱹ ᱛᱟᱭᱚᱢ ᱟᱞᱮ ᱟᱹᱛᱩ ᱨᱮᱭᱟᱜ ᱜᱮ ᱟᱨ ᱢᱤᱫᱴᱟᱱ ᱢᱟᱨᱟᱝ ᱥᱠᱩᱞ ᱛᱟᱦᱮᱸ ᱠᱟᱱᱟ ᱟᱥᱲᱟ ᱛᱟᱦᱮᱸ ᱠᱟᱱᱟ ᱚᱸᱰᱮ ᱤᱧᱫᱚ ᱤᱨᱟᱹᱞ ᱫᱷᱟᱯ ᱥᱮ ᱤᱨᱟᱹᱞ ᱪᱟᱱᱟᱪ ᱫᱷᱟᱹᱵᱤᱡ ᱚᱸᱰᱮᱧ ᱯᱟᱲᱦᱟᱣ ᱮᱱᱟ ᱤᱧᱟᱹᱜ ᱚᱞᱚᱜ ᱯᱟᱲᱦᱟᱣ ᱫᱚ ᱩᱱᱟᱹᱜ ᱮᱸᱴᱠᱮᱴᱚᱬᱮ ᱫᱚ ᱵᱟᱝ ᱛᱟᱦᱮᱸ ᱠᱟᱱᱟ ᱟᱨᱠᱚ ᱜᱤᱫᱽᱨᱟᱹ ᱞᱮᱠᱟᱜᱮ ᱚᱞᱚᱜ ᱯᱟᱲᱦᱟᱣ ᱨᱮᱫᱚ ᱱᱟᱥᱮ ᱞᱟᱥᱮᱨ ᱜᱤᱧ ᱛᱟᱦᱮᱸ ᱠᱟᱱᱟ ᱤᱠᱷᱟᱹᱱ ᱤᱧᱫᱚ ᱢᱟᱪᱮᱛ ᱠᱚ ᱥᱟᱶ ᱨᱚᱯᱚᱲ ᱜᱟᱯᱟᱞᱢᱟᱨᱟᱣ ᱫᱚ ᱠᱷᱩᱵ ᱤᱧ ᱵᱚᱛᱚᱨᱚᱜ ᱛᱟᱦᱮᱸᱫ ᱟᱨ ᱩᱠᱩ ᱩᱠᱩ ᱛᱮᱫᱚ ᱫᱚᱢᱮᱧ ᱵᱚᱫᱢᱟᱭᱤᱥᱤᱭᱟ ᱤᱱᱟᱹ ᱛᱟᱭᱚᱢ ᱤᱧᱟᱹᱜ ᱟᱞᱮ ᱟᱹᱛᱩ ᱨᱮᱭᱟᱜ ᱢᱟᱨᱟᱝ ᱥᱠᱩᱞ ᱢᱤᱰᱤᱞ ᱥᱠᱩᱞ ᱠᱷᱚᱱᱟᱜ ᱩᱰᱳᱠᱮᱱ ᱯᱚᱨᱮ ᱠᱳᱠ ᱯᱟᱲᱟ ᱦᱟᱭ ᱥᱠᱩᱞ ᱨᱮ ᱤᱧᱟᱹᱜ ᱦᱟᱭ ᱥᱠᱩᱞ ᱫᱚᱧ ᱥᱟᱹᱛ ᱠᱮᱫᱼᱟ ᱚᱸᱰᱮ ᱦᱚᱸ ᱢᱤᱫ ᱱᱟᱯᱟᱭ ᱜᱤᱫᱽᱨᱟᱹ ᱞᱮᱠᱟᱜᱮ ᱱᱟᱯᱟᱭ ᱛᱮᱜᱮ ᱚᱞᱚᱜ ᱤᱧ ᱥᱟᱹᱛ ᱠᱮᱫᱼᱟ ᱤᱱᱟᱹ ᱛᱟᱭᱚᱢ ᱚᱸᱰᱮ ᱠᱷᱚᱱᱤᱧ ᱩᱰᱩᱠᱮᱱᱟ ᱟᱞᱮ ᱥᱩᱨ ᱵᱟᱡᱟᱨ ᱫᱷᱚᱞᱵᱷᱩᱢᱜᱚᱲ ᱨᱮᱭᱟᱜ ᱢᱤᱫ ᱧᱩᱛᱩᱢᱟᱱ ᱥᱠᱩᱞ ᱡᱟᱦᱟᱸ ᱯᱞᱟᱥ ᱴᱩ ᱦᱚᱸᱠᱚ ᱢᱮᱛᱟᱫᱼᱟ ᱚᱸᱟᱰᱮᱧ ᱮᱰᱢᱤᱥᱚᱱ ᱮᱱ ᱛᱮ ᱤᱧᱟᱹᱜ ᱤᱱᱴᱟᱨ ᱢᱮᱰᱤᱭᱮᱴ ᱫᱚ ᱚᱸᱰᱮᱧ ᱯᱩᱨᱟᱹᱣ ᱠᱮᱫᱼᱟ ᱤᱱᱴᱟᱨ ᱢᱮᱰᱤᱭᱮᱴ ᱫᱚ ᱤᱧᱫᱚ ᱟᱨᱴᱥ ᱛᱤᱧ ᱯᱟᱲᱦᱟᱣᱮᱱᱟ ᱟᱨ ᱵᱟᱨ ᱥᱮᱨᱢᱟ ᱚᱸᱰᱮᱧ ᱯᱟᱲᱦᱟᱣᱮᱱ ᱛᱮ ᱱᱟᱯᱟᱭ ᱧᱚᱜ ᱛᱤᱧ ᱚᱨᱡᱚ ᱠᱮᱫᱼᱟ ᱟᱨ ᱤᱱᱟᱹ ᱛᱟᱭᱚᱢ ᱜᱨᱮᱡᱩᱭᱮᱥᱮᱱ ᱥᱮ ᱯᱞᱟᱥ ᱛᱷᱨᱤ ᱯᱟᱲᱦᱟᱜ ᱵᱟᱠᱷᱨᱟ ᱫᱚ ᱟᱞᱮ ᱥᱩᱨ ᱵᱟᱡᱟᱨ ᱜᱷᱟᱴᱥᱤᱞᱟᱹ ᱠᱚᱞᱮᱡᱽ ᱜᱷᱟᱴᱥᱤᱞᱟᱹ ᱨᱮ ᱮᱰᱢᱤᱥᱚᱱ ᱤᱧ ᱦᱟᱛᱟᱣ ᱠᱮᱜᱼᱟ ᱟᱨ ᱚᱸᱰᱮ ᱜᱮ ᱥᱟᱱᱛᱟᱲᱤ ᱨᱮᱭᱟᱜ ᱥᱟᱱᱛᱟᱲᱤ ᱚᱱᱟᱨᱥ ᱛᱮ ᱤᱧᱫᱚ ᱤᱧᱟᱹᱜ ᱵᱮᱪᱟᱞᱟᱨᱥ ᱥᱮ ᱤᱭᱩ ᱡᱤ ᱫᱚᱧ ᱯᱩᱨᱟᱹᱣ ᱠᱮᱫᱟ